ᱡᱮᱢᱚᱱ ᱵᱮᱨᱮᱡᱽ ᱨᱮᱱᱟᱜ ᱞᱳᱠᱮᱥᱚᱱ ᱨᱮ ᱡᱟᱦᱟᱸ ᱡᱟᱦᱟᱸᱧ ᱚᱰᱟᱨᱟᱠᱟᱫ ᱫᱚ ᱚᱱᱟ ᱚᱰᱟᱨ ᱠᱚ ᱢᱟᱱᱮ ᱡᱟᱦᱟᱸᱧ ᱚᱰᱟᱨᱟᱠᱟᱫ ᱫᱚ ᱟᱯᱮ ᱟᱜᱩ ᱦᱚᱴᱚ ᱦᱩᱭᱩᱜ ᱛᱟᱯᱮᱭᱟ ᱤᱧᱟᱹᱜ ᱴᱷᱤᱠᱟᱱᱟ ᱢᱟ ᱦᱩᱭᱩᱜ ᱠᱟᱱ ᱛᱤᱧᱟᱹ ᱠᱮᱱᱫᱵᱚᱱᱤ ᱠᱮᱱᱫᱵᱚᱱᱤ ᱨᱮᱱᱟᱜ ᱱᱚᱣᱟ ᱞᱳᱠᱮᱥᱚᱱᱤᱧ ᱠᱳᱞᱟᱯᱮ ᱠᱟᱱᱟ ᱱᱚᱣᱟ ᱞᱳᱠᱮᱥᱚᱱ ᱧᱮᱞ ᱯᱮ ᱱᱚᱣᱟ ᱡᱟᱭᱜᱟ ᱨᱮ ᱟᱜᱩ ᱦᱚᱴᱚ ᱠᱟᱜ ᱯᱮ ᱱᱚᱣᱟ ᱡᱤᱱᱤᱥ ᱠᱚ ᱡᱟᱦᱟᱸ ᱡᱤᱱᱤᱥ ᱠᱚᱹᱧ ᱚᱰᱟᱨᱟᱠᱟᱫ ᱫᱚ ᱚᱱᱟ ᱡᱤᱱᱤᱥ ᱠᱚ ᱱᱚᱰᱮ ᱟᱯᱮ ᱢᱟᱱᱮ ᱟᱜᱩ ᱦᱚᱴᱚ ᱦᱩᱭᱩᱜ ᱛᱟᱯᱮᱭᱟ ᱪᱟᱣᱢᱤᱱ ᱟᱨ ᱵᱤᱨᱭᱟᱱᱤ ᱤᱛᱛᱟᱫᱤ ᱤᱧ ᱫᱚ ᱚᱱᱟ ᱥᱳᱵ ᱢᱟᱱᱮ ᱟᱯᱮ ᱱᱚᱰᱮ ᱤᱧ ᱴᱷᱮᱱ ᱟᱜᱩ ᱦᱚᱴᱚ ᱦᱩᱭᱩᱜ ᱛᱟᱯᱮᱭᱟ